ᱥᱮᱫᱟᱭ ᱫᱚ ᱛᱟᱦᱮᱸᱠᱟᱱᱟ ᱢᱮᱱᱠᱷᱟᱱ ᱞᱟᱦᱟ ᱫᱚ ᱟᱹᱰᱤ ᱡᱩᱜᱽ ᱫᱚ ᱯᱷᱩᱱ ᱜᱮ ᱵᱟᱝ ᱛᱟᱦᱮᱸᱠᱟᱱᱟ ᱯᱷᱳᱱ ᱜᱮ ᱵᱟᱝ ᱛᱟᱦᱮᱸᱠᱟᱱᱟ ᱪᱤᱴᱷᱤ ᱛᱟᱦᱮᱸᱠᱟᱱᱟ ᱡᱟᱦᱟᱸᱨᱮ ᱵᱤᱫᱮᱥ ᱨᱮ ᱡᱩᱫᱤ ᱟᱢ ᱵᱚᱭᱦᱟᱭ ᱪᱟᱞᱟᱣ ᱠᱚᱜ ᱠᱷᱟᱡ ᱥᱮ ᱟᱢ ᱵᱟᱵᱟ ᱟᱢ ᱜᱚᱜᱚ ᱡᱟᱦᱟᱸᱭ ᱜᱮ ᱵᱟᱝ ᱵᱟᱨᱦᱮ ᱨᱮᱠᱚ ᱛᱮᱦᱮᱱ ᱠᱷᱟᱡ ᱪᱤᱴᱷᱤ ᱠᱩᱞ ᱠᱟᱛᱮᱫ ᱠᱩ ᱠᱷᱚᱵᱚᱨ ᱠᱩ ᱵᱟᱲᱟᱭᱮᱫ ᱛᱟᱦᱮᱱᱟ ᱵᱟᱝᱪᱚ ᱢᱮᱱᱟᱭ ᱵᱟᱝᱪᱚ ᱵᱟᱹᱱᱩᱭ ᱪᱷᱚ ᱢᱟᱥ ᱞᱟᱦᱟ ᱨᱮ ᱥᱮ ᱛᱤᱱ ᱢᱟᱥ ᱞᱟᱦᱟ ᱨᱮᱭ ᱪᱟᱞᱟᱣᱟᱠᱟᱱ ᱢᱮᱱᱠᱷᱟᱱ ᱪᱤᱴᱷᱤ ᱠᱚ ᱠᱩᱞᱟ ᱛᱟᱨᱯᱚᱨᱮ ᱠᱷᱚᱵᱚᱨ ᱠᱚ ᱵᱟᱰᱟᱭᱟ ᱤᱱᱟᱹ ᱠᱟᱛᱮᱫ ᱠᱤᱪᱷᱩ ᱥᱟᱞ ᱨᱮ ᱦᱩᱭᱱᱟ ᱢᱮᱱᱠᱷᱟᱱ ᱫᱩᱦᱟᱡᱟᱨ ᱮᱠ ᱫᱩᱭ ᱥᱟᱞ ᱨᱮ ᱦᱩᱭᱱᱟ ᱯᱷᱳᱱ ᱠᱟᱹᱴᱤᱡ ᱯᱷᱳᱱ ᱠᱟᱹᱴᱤᱡ ᱯᱷᱳᱱ ᱦᱩᱭᱱᱟ ᱠᱟᱹᱴᱤᱡ ᱯᱷᱳᱱ ᱛᱮ ᱠᱚ ᱟᱹᱜᱩᱭᱮᱫ ᱠᱟᱱ ᱛᱟᱦᱮᱱ ᱢᱟᱱᱮ ᱠᱟᱹᱴᱤᱡ ᱯᱷᱳᱱ ᱦᱩᱭᱱᱟ ᱠᱟᱹᱴᱤᱡ ᱯᱷᱳᱱ ᱫᱚ ᱠᱷᱟᱹᱞᱤ ᱯᱷᱳᱱ ᱪᱟᱞᱟᱜ ᱦᱟᱡᱩᱜ ᱟᱹᱰᱤ ᱞᱟᱦᱟ ᱫᱚ ᱟᱨᱦᱚᱸ ᱤᱭᱟᱹ ᱛᱟᱦᱮᱸᱠᱟᱱᱟ ᱮᱭᱟᱨᱴᱮᱞ ᱯᱷᱳᱱ ᱚᱱᱮ ᱤᱭᱟᱹ ᱢᱟᱱᱮ ᱴᱮᱞᱤ ᱯᱷᱳᱱ ᱟᱹᱰᱤ ᱞᱟᱦᱟ ᱫᱚ ᱪᱤᱴᱷᱤ ᱪᱤᱴᱷᱤ ᱛᱟᱭᱱᱚᱢ ᱴᱮᱞᱤᱯᱷᱳᱱ ᱛᱟᱦᱮᱸᱠᱟᱱᱟ ᱴᱮᱞᱤᱯᱷᱳᱱ ᱛᱟᱭᱱᱚᱢ ᱛᱟᱦᱮᱸᱠᱟᱱᱟ ᱱᱤᱛᱳᱜ ᱴᱮᱞᱤᱯᱷᱳᱱ ᱛᱟᱭᱱᱚᱢ ᱠᱟᱹᱴᱤᱡ ᱯᱷᱳᱱ ᱩᱰᱩᱠᱱᱟ ᱠᱟᱹᱴᱤᱡ ᱯᱷᱳᱱ ᱢᱮᱱᱠᱷᱟᱱ ᱚᱱᱟ ᱠᱟᱹᱴᱤᱡ ᱯᱷᱳᱱ ᱠᱷᱟᱞᱤ ᱢᱮᱥᱮᱡ ᱜᱮ ᱪᱟᱞᱟᱜ ᱦᱟᱡᱩᱜᱼᱟ ᱟᱨ ᱯᱷᱳᱱ ᱤᱱᱟᱹᱜᱮ ᱦᱚᱲᱫᱚ ᱵᱟᱢ ᱧᱮᱞᱧᱟᱢ ᱫᱟᱲᱮᱭᱟᱭᱟ ᱠᱷᱟᱞᱤ ᱯᱷᱳᱱ ᱜᱮ ᱪᱟᱞᱟᱜ ᱦᱟᱡᱩᱜᱼᱟ ᱟᱢ ᱠᱷᱚᱵᱚᱨᱮᱢ ᱦᱟᱛᱟ ᱠᱷᱚᱵᱚᱨ ᱦᱟᱛ ᱠᱟᱛᱮᱫ ᱛᱟᱨᱯᱚᱨᱮ ᱤᱱᱟᱹ ᱛᱟᱭᱱᱚᱢ ᱫᱚ ᱦᱩᱭᱱᱟ ᱦᱚᱸᱜᱼᱚᱭ ᱞᱟᱹᱴᱩ ᱯᱷᱩᱱ ᱞᱟᱹᱴᱩ ᱯᱷᱩᱱ ᱦᱩᱭᱱᱟ ᱞᱟᱹᱴᱩ ᱯᱷᱩᱱ ᱨᱮ ᱡᱷᱚᱛᱚᱢ ᱡᱟᱦᱟᱸᱭ ᱥᱟᱺᱜᱤᱧ ᱨᱮ ᱥᱟᱺᱜᱤᱧ ᱨᱮ ᱡᱩᱫᱤ ᱛᱮᱦᱮᱱ ᱠᱷᱟᱡ ᱡᱟᱦᱟᱸᱭ ᱜᱮ ᱟᱢ ᱜᱚᱞᱯᱚ ᱫᱟᱲᱮᱭᱟᱜᱼᱟᱢ ᱨᱚᱲ ᱫᱟᱲᱮᱭᱟᱜᱼᱟᱢ ᱮᱵᱟᱨ ᱢᱮᱸᱫ ᱦᱟᱢ ᱧᱮᱞ ᱫᱟᱲᱮᱭᱟᱛᱟᱭᱟ ᱯᱷᱳᱱ ᱛᱮᱢ ᱨᱚᱯᱚᱲ ᱫᱟᱲᱮᱭᱟᱜᱼᱟ ᱵᱷᱤᱰᱭᱳ ᱠᱚᱞ ᱠᱟᱛᱮᱫ ᱮᱢ ᱜᱚᱞᱯᱚ ᱫᱟᱲᱮᱭᱟᱜᱼᱟ ᱟᱨᱮᱢ ᱜᱟᱞᱢᱟᱨᱟᱣ ᱫᱟᱲᱮᱭᱟᱜᱼᱟ ᱡᱩᱫᱤ ᱱᱤᱛᱳᱜ ᱞᱟᱹᱴᱩ ᱯᱷᱳᱱ ᱛᱚᱵᱮ ᱞᱟᱹᱴᱩ ᱯᱷᱳᱱ ᱪᱮᱫᱞᱮᱠᱟ ᱵᱮᱵᱚᱦᱟᱨᱚᱜ ᱠᱟᱱᱟ ᱚᱝᱠᱟ ᱜᱮ ᱯᱚᱭᱥᱟ ᱠᱷᱚᱨᱚᱪᱚᱜ ᱠᱟᱱᱟ ᱠᱷᱚᱨᱚᱪᱚᱜ ᱠᱟᱱᱟ ᱫᱩᱥᱚ ᱪᱚᱞᱞᱤᱥ ᱴᱟᱠᱟ ᱠᱟᱛᱮᱫ ᱨᱤᱪᱟᱨᱡ ᱞᱟᱜᱟᱜ ᱠᱟᱱᱟ ᱯᱨᱚᱛᱛᱮᱠ ᱢᱟᱥ ᱨᱮ ᱡᱩᱫᱤ ᱢᱟᱥ ᱨᱮ ᱫᱩᱥᱚ ᱪᱚᱞᱞᱤᱥ ᱴᱟᱠᱟ ᱞᱟᱜᱟᱜ ᱠᱷᱟᱡ ᱛᱟᱦᱞᱮ ᱪᱷᱚᱭ ᱢᱟᱥ ᱨᱮ ᱛᱤᱱᱟᱹᱜ ᱞᱟᱜᱟᱜ ᱠᱟᱱᱟ ᱵᱟᱨᱚ ᱫᱩᱜᱩᱱᱮ ᱪᱳᱫᱽᱫᱳ ᱪᱳᱫᱽᱫᱳ ᱟᱨ ᱱᱟᱛᱮ ᱫᱚᱥ ᱤᱭᱟᱹ ᱪᱚᱞᱞᱤᱥ ᱴᱟᱠᱟ ᱠᱟᱛᱮᱫ ᱛᱟᱞᱦᱮ ᱪᱷᱚᱭ ᱫᱩ ᱜᱩᱱᱮ ᱪᱷᱚᱭ ᱪᱷᱚᱭ ᱪᱚᱞᱞᱤᱥ ᱛᱤᱱᱟᱹᱜ ᱦᱩᱭᱩᱜ ᱠᱟᱱᱟ ᱫᱩᱥᱚ ᱪᱚᱞᱞᱤᱥ ᱴᱟᱠᱟ ᱛᱟᱞᱦᱮ ᱪᱳᱫᱽᱫᱷᱳ ᱵᱟᱨᱚ ᱛᱮᱨᱚ ᱪᱳᱫᱽᱫᱷᱳ ᱥᱚ ᱪᱚᱞᱞᱤᱥ ᱴᱟᱠᱟ ᱞᱟᱜᱟᱜ ᱠᱟᱱᱟ ᱟᱪᱪᱷᱟ ᱢᱟᱥᱮ ᱛᱟᱞᱦᱮ ᱱᱤᱱᱟᱹᱜ ᱜᱟᱱ ᱯᱚᱭᱥᱟ ᱠᱷᱚᱨᱪᱟᱜ ᱠᱟᱱ ᱛᱟᱵᱚᱱᱟ ᱞᱟᱹᱴᱩ ᱢᱳᱵᱟᱭᱤᱞ ᱨᱮ ᱟᱨ ᱡᱩᱫᱤ ᱚᱱᱟ ᱞᱟᱹᱴᱩ ᱢᱳᱵᱟᱭᱤᱞ ᱵᱟᱝ ᱛᱟᱦᱮᱱ ᱠᱷᱟᱡ ᱟᱵᱚᱣᱟᱜ ᱥᱩᱡᱩᱜᱽ ᱥᱩᱵᱤᱫᱟ ᱵᱟᱝ ᱦᱩᱭ ᱠᱚᱜᱼᱟ ᱟᱨ ᱩᱱᱟᱹᱜ ᱜᱟᱱ ᱯᱚᱭᱥᱟ ᱦᱚᱸ ᱵᱟᱝ ᱠᱷᱚᱨᱪᱟ ᱠᱚᱜᱼᱟ ᱟᱨ ᱟᱹᱰᱤ ᱫᱤᱱ ᱫᱚ ᱠᱚᱢ ᱯᱚᱭᱥᱟ ᱛᱮᱵᱚᱱ ᱠᱟᱹᱢᱤᱭᱮᱫ ᱛᱟᱦᱮᱱᱟ ᱱᱮᱛᱟᱨ ᱫᱚ ᱠᱟᱹᱢᱤ ᱠᱚᱦᱚᱸ ᱫᱟᱢ ᱨᱟᱠᱟᱵ ᱪᱟᱞᱟᱣᱮᱱᱟ ᱱᱤᱭᱟᱹ ᱠᱟᱛᱷᱟ ᱢᱮᱱ ᱠᱟᱛᱮᱫ ᱜᱤᱧ ᱢᱩᱪᱟᱹᱫ ᱠᱟᱜ ᱠᱟᱱᱟ